ᱡᱷᱟᱲᱜᱨᱟᱢ ᱦᱚᱱᱚᱛ ᱨᱮ ᱫᱟᱜ ᱦᱚᱭ ᱱᱮᱥ ᱡᱮᱢᱚᱱ ᱠᱚᱢ ᱵᱮᱥᱤ ᱦᱩᱭᱩᱜ ᱠᱟᱱ ᱜᱮᱭᱟ ᱫᱟᱜ ᱟᱵᱚᱦᱟᱣᱟᱴᱟᱜ ᱴᱷᱤᱠ ᱜᱮ ᱢᱮᱱᱟᱜᱼᱟ ᱨᱮᱭᱟᱲ ᱨᱮᱱᱟᱜ ᱦᱚᱸ ᱟᱵᱚᱦᱟᱣᱟ ᱢᱮᱱᱟᱜ ᱜᱮᱭᱟ ᱴᱷᱤᱠ ᱜᱮᱭᱟ ᱡᱮᱢᱚᱱ ᱞᱟᱦᱟ ᱥᱮᱨᱢᱟ ᱦᱚᱸ ᱞᱟᱦᱟ ᱥᱮᱨᱢᱟ ᱦᱚᱭ ᱫᱟᱜ ᱠᱚᱢ ᱜᱮᱛᱮ ᱯᱷᱚᱥᱚᱞ ᱠᱚᱢᱞᱮ ᱧᱟᱢ ᱟᱠᱟᱫᱟ ᱟᱨ ᱟᱫᱮᱠ ᱥᱮᱨᱢᱟ ᱫᱚ ᱡᱮᱢᱚᱱ ᱫᱟᱜ ᱦᱚᱭ ᱞᱚᱜᱚᱱ ᱛᱟᱲᱟᱛᱟᱹᱲᱤ ᱢᱟᱱᱮ ᱦᱩᱭ ᱠᱟᱱᱛᱮ ᱢᱟᱱᱮ ᱯᱷᱚᱞᱚᱱ ᱢᱟᱱᱮ ᱯᱷᱚᱥᱚᱞ ᱦᱚᱸ ᱵᱮᱥᱤ ᱧᱚᱜᱞᱮ ᱧᱟᱢ ᱞᱮᱫᱟ ᱛᱟᱨᱯᱚᱨᱮ ᱥᱤᱛᱩᱝ ᱦᱚᱸ ᱱᱮᱥ ᱪᱟᱞᱟᱣᱮᱱ ᱱᱮᱥ ᱱᱚᱜᱼᱚᱭ ᱥᱤᱛᱩᱝ ᱢᱟᱱᱮ ᱠᱷᱩᱵ ᱵᱮᱥᱤ ᱫᱚ ᱟᱹᱣᱨᱤ ᱦᱩᱭᱩᱜᱼᱟ ᱢᱟᱱᱮ ᱵᱮᱥᱤ ᱡᱩᱫᱤ ᱵᱮᱥᱤᱜᱼᱟ ᱦᱟᱜ ᱵᱟᱹᱧ ᱞᱟᱹᱭ ᱫᱟᱲᱮᱭᱟᱜᱼᱟ ᱚᱱᱟ ᱫᱚ ᱵᱮᱥᱤ ᱫᱚ ᱟᱹᱣᱨᱤᱭᱟᱜᱼᱟ ᱫᱤᱱ ᱠᱟᱞᱚᱢ ᱫᱚ ᱠᱷᱩᱵ ᱵᱮᱥᱤᱜᱮ ᱦᱩᱭ ᱞᱮᱱᱟ ᱫᱤᱥᱚᱢ ᱨᱮᱛᱚ ᱦᱚᱲ ᱢᱟᱱᱮ ᱜᱚᱨᱚᱢ ᱛᱮ ᱥᱤᱛᱩᱝ ᱛᱮ ᱫᱟᱨᱮ ᱩᱢᱩᱞ ᱚᱲᱟᱜ ᱯᱟᱝᱠᱷᱟ ᱦᱚᱭ ᱜᱮᱠᱚ ᱯᱟᱸᱡᱟ ᱵᱟᱲᱟᱭᱮᱜ ᱛᱟᱦᱮᱸᱜᱼᱟ ᱛᱟᱨᱯᱚᱨᱮ ᱵᱚᱫᱚᱞ ᱵᱚᱫᱚᱞ ᱢᱟᱱᱮ ᱵᱚᱫᱚᱞ ᱦᱚᱲ ᱢᱟᱹᱱᱢᱤ ᱟᱹᱰᱤ ᱦᱚᱲ ᱠᱚ ᱵᱚᱫᱚᱞ ᱠᱟᱱᱟ ᱫᱤᱥᱳᱢ ᱟᱹᱰᱤ ᱯᱟᱞᱴᱟᱣ ᱠᱟᱱᱟ ᱢᱟᱱᱮ ᱞᱟᱦᱟ ᱡᱮᱢᱚᱱ ᱦᱚᱲ ᱠᱚ ᱩᱱᱟᱹᱜ ᱵᱟᱠᱚ ᱞᱟᱦᱟ ᱦᱚᱲ ᱯᱟᱹᱦᱤᱞ ᱦᱚᱲ ᱡᱮᱢᱚᱱ ᱠᱚ ᱠᱟᱹᱢᱤ ᱫᱟᱲᱮᱭᱟᱜ ᱛᱟᱦᱮᱸᱜ ᱱᱤᱛᱚᱜ ᱩᱱᱟᱹᱜ ᱵᱟᱠᱚ ᱠᱟᱹᱢᱤ ᱫᱟᱲᱮᱭᱟᱜ ᱠᱟᱱᱟ ᱞᱟᱦᱟ ᱡᱮᱢᱚᱱ ᱡᱟᱢᱟ ᱯᱮᱱᱴ ᱜᱮᱸᱫᱟᱜ ᱠᱷᱟᱹᱰᱣᱟᱹ ᱠᱚ ᱨᱚᱜ ᱮᱜ ᱛᱟᱦᱮᱱ ᱱᱤᱛᱚᱜ ᱚᱱᱟ ᱠᱷᱚᱱᱟᱜ ᱫᱚᱢᱮ ᱵᱚᱫᱚᱞ ᱠᱟᱱᱟ ᱚᱱᱟ ᱠᱷᱚᱱᱟᱜ ᱦᱚᱸ ᱵᱮᱥᱤ ᱢᱟᱱᱮ ᱠᱚ ᱦᱚᱨᱚᱜ ᱫᱟᱲᱮᱭᱟᱜ ᱠᱟᱱᱟ ᱢᱟᱱᱮ ᱢᱤᱦᱤᱫᱟᱱᱟ ᱮᱜᱽᱨᱳᱞ ᱪᱟᱣᱢᱤᱱ ᱚᱱᱟ ᱠᱚ ᱱᱮᱛᱟᱨ ᱵᱚᱫᱚᱞ ᱠᱟᱱᱟ ᱧᱮᱞ ᱧᱟᱢᱚᱜ ᱠᱟᱱᱟ